ᱦᱮᱸ ᱱᱤᱛᱚᱜ ᱟᱜ ᱱᱚᱣᱟ ᱫᱩᱨᱤᱵᱽ ᱠᱚᱜᱮ ᱥᱮ ᱡᱤᱱᱤᱥ ᱠᱚᱜᱮ ᱡᱟᱹᱥᱛᱤ ᱠᱟᱭᱛᱮ ᱵᱚᱫᱚᱞᱚᱜ ᱠᱟᱱᱟ ᱱᱤᱛ ᱵᱚᱱ ᱧᱮᱞᱟ ᱡᱮ ᱟᱵᱚ ᱥᱟᱱᱛᱟᱲ ᱥᱚᱢᱟᱡᱽ ᱨᱮ ᱦᱚᱲ ᱠᱚᱦᱚᱸ ᱟᱵᱚ ᱥᱟᱱᱛᱟᱲ ᱥᱚᱢᱟᱡᱽ ᱨᱮᱭᱟᱜ ᱟᱪᱟᱨ ᱵᱮᱵᱚᱦᱟᱨ ᱥᱮ ᱡᱟᱦᱟᱱ ᱡᱤᱱᱤᱥ ᱠᱚ ᱵᱟᱝ ᱵᱮᱵᱚᱦᱟᱨ ᱠᱟᱛᱮ ᱮᱴᱟᱜ ᱡᱟᱹᱛᱤ ᱥᱮ ᱮᱴᱟᱜ ᱫᱷᱚᱨᱢᱚ ᱥᱮ ᱫᱷᱚᱨᱚᱢ ᱨᱮᱠᱚ ᱩᱪᱟᱹᱲᱚᱜ ᱠᱟᱱᱟ ᱵᱚᱸᱜᱟᱼᱵᱳᱨᱳ ᱠᱚᱠᱚ ᱦᱤᱲᱤᱧᱮᱜ ᱠᱚᱣᱟ ᱚᱱᱠᱟᱜᱮ ᱧᱮᱞᱚᱜ ᱠᱟᱱᱟ ᱟᱨ ᱱᱤᱛᱚᱜ ᱱᱚᱣᱟ ᱯᱷᱟᱹᱜᱩᱱ ᱵᱚᱸᱜᱟ ᱨᱮᱵᱚᱱ ᱧᱮᱞᱟ ᱵᱟᱦᱟ ᱵᱚᱸᱜᱟ ᱨᱮ ᱥᱮ ᱟᱵᱚ ᱥᱟᱱᱛᱟᱲ ᱥᱚᱢᱟᱡᱽ ᱨᱮᱭᱟᱜ ᱢᱟ ᱫᱟᱜ ᱦᱚᱸᱠᱚ ᱟᱯᱟᱨᱮᱡ ᱠᱟᱱ ᱢᱮᱱᱠᱷᱟᱱ ᱚᱱᱟ ᱫᱟᱜ ᱟᱯᱟᱨᱮᱡ ᱦᱤᱲᱤᱧ ᱠᱟᱛᱮ ᱨᱚᱝ ᱛᱮᱠᱚ ᱠᱷᱮᱞᱳᱰᱚᱜ ᱠᱟᱱᱟ ᱟᱨ ᱟᱵᱚᱨᱮᱱ ᱡᱟᱦᱟᱸ ᱱᱤᱛᱚᱜ ᱢᱩᱸᱡ ᱠᱷᱚᱱᱟᱜ ᱮᱢ ᱢᱮᱱ ᱪᱚᱴ ᱨᱮᱱ ᱮᱸᱜᱮᱞ ᱫᱷᱟᱹᱨᱤᱡ ᱮᱢ ᱢᱮᱱ ᱥᱟᱱᱟᱢᱟᱜ ᱡᱤᱱᱤᱥ ᱜᱮ ᱟᱹᱰᱤ ᱵᱚᱫᱚᱞᱚᱜ ᱠᱟᱱᱟ ᱚᱱᱟᱛᱮ ᱤᱧ ᱫᱚ ᱱᱚᱣᱟᱜᱤᱧ ᱠᱷᱚᱡᱚᱜᱼᱟ ᱟᱵᱚ ᱥᱟᱱᱛᱟᱲ ᱥᱚᱢᱟᱡᱽ ᱡᱚᱛᱚᱱ ᱡᱚᱜᱟᱣ ᱨᱮᱥᱮ ᱦᱟᱨᱟᱼᱵᱩᱨᱩᱭ ᱨᱮ ᱡᱟᱛᱮ ᱜᱚᱲᱚ ᱵᱚᱱ ᱛᱟᱦᱮᱱ ᱢᱟ ᱥᱮ ᱱᱚᱝᱠᱟᱱ ᱵᱟᱹᱲᱤᱡ ᱥᱮ ᱮᱴᱟᱜ ᱫᱷᱚᱨᱚᱢ ᱨᱮ ᱪᱟᱞᱟᱜ ᱫᱚ ᱟᱞᱚᱵᱚᱱ ᱪᱟᱞᱟᱜ ᱢᱟ